ᱟᱪᱷᱟ ᱱᱚᱣᱟ ᱨᱟᱵᱟᱝᱨᱮ ᱟᱵᱚ ᱵᱮᱰᱥᱤᱴ ᱫᱚᱨᱠᱟᱨ ᱵᱮᱰᱥᱤᱴ ᱫᱚ ᱨᱟᱵᱟᱝᱨᱮ ᱵᱟᱧᱪᱟᱜ ᱞᱟᱹᱜᱤᱫ ᱛᱮ ᱠᱷᱩᱵᱤᱭ ᱯᱨᱚᱭᱳᱡᱚᱱᱚᱜ ᱠᱟᱱᱟ ᱡᱟᱛᱮ ᱵᱮᱰᱥᱤᱴᱛᱮ ᱳᱭᱳ ᱠᱟᱛᱮ ᱡᱟᱹᱯᱤᱫ ᱰᱨᱟᱵᱟᱝᱨᱮ ᱨᱟᱵᱟᱝᱨᱮ ᱵᱟᱧᱪᱟᱜ ᱞᱟᱹᱜᱤᱫ ᱛᱚ ᱚᱱᱟᱜᱮ ᱵᱮᱠᱥᱤᱴ ᱫᱚ ᱡᱚᱛᱚᱠᱚ ᱜᱮ ᱯᱨᱚᱭᱳᱡᱚᱱᱚᱜ ᱠᱟᱱᱟ ᱜᱤᱫᱽᱨᱟᱹ ᱴᱷᱮᱱᱠᱷᱚᱱ ᱢᱮᱱ ᱠᱟᱛᱮ ᱦᱟᱲᱟᱢ ᱦᱚᱲ ᱫᱷᱟᱹᱵᱤᱡ ᱛᱚ ᱡᱟᱠᱜᱮ ᱵᱮᱠᱥᱤᱴᱫᱚ ᱠᱷᱩᱵᱽᱤ ᱫᱚᱨᱠᱟᱨ ᱠᱷᱩᱵᱽᱤ ᱡᱚᱨᱩᱨᱠᱟᱱ ᱜᱮᱭᱟ ᱩᱭᱩ ᱠᱟᱛᱮ ᱟᱛᱮᱫ ᱠᱟᱛᱮ ᱵᱮᱰᱥᱤᱴ ᱠᱷᱟᱡᱜᱮ ᱱᱚᱣᱟ ᱨᱟᱵᱟᱝᱨᱮ ᱵᱚᱱ ᱵᱟᱧᱪᱟᱣ ᱛᱮᱦᱮᱱᱟ ᱚᱱᱟᱜᱮ ᱵᱮᱰᱥᱤᱴ ᱨᱮᱱᱟᱜ ᱵᱷᱟᱹᱞᱟᱹᱭ ᱠᱟᱹᱢᱤᱫᱚ ᱥᱮ ᱵᱷᱟᱞᱮ ᱠᱟᱹᱢᱤ ᱫᱚ ᱵᱮᱰᱥᱤᱴ ᱫᱚ ᱠᱷᱩᱵᱤᱭ ᱡᱚᱨᱩᱨᱠᱟᱱ ᱜᱮᱭᱟ